ᱵᱟᱹᱫᱽ ᱵᱟᱹᱭᱦᱟᱹᱲ ᱠᱚ ᱯᱮᱨᱮᱡ ᱞᱮᱱᱠᱷᱟᱱ ᱦᱟᱹᱠᱩ ᱠᱚᱠᱚ ᱦᱩᱭᱩᱜᱼᱟ ᱮᱱᱠᱷᱟᱱ ᱫᱚ ᱚᱲᱟᱜ ᱨᱮᱱ ᱛᱤᱨᱞᱟᱹ ᱠᱚᱫᱚ ᱦᱟᱹᱠᱩ ᱥᱟᱵ ᱠᱚᱠᱚ ᱪᱟᱞᱟᱜᱼᱟ ᱟᱨ ᱦᱟᱹᱠᱩ ᱥᱟᱵ ᱞᱟᱹᱜᱤᱫ ᱫᱚ ᱡᱟᱞᱟᱢ ᱟᱠᱟ ᱴᱚᱨᱚᱰᱟᱝ ᱦᱩᱭᱱᱟ ᱯᱟᱴᱟ ᱴᱚᱨᱚᱰᱟᱝ ᱟᱨ ᱠᱟᱹᱥᱤᱵᱟᱞᱟ ᱴᱚᱨᱚᱰᱟᱝ ᱠᱚᱦᱚᱸ ᱠᱚ ᱤᱫᱤ ᱜᱮᱭᱟ ᱟᱨ ᱡᱟᱦᱟᱸ ᱜᱮ ᱚᱱᱟ ᱡᱚᱛᱚ ᱠᱚ ᱤᱫᱤ ᱛᱟᱨᱟᱭᱟ ᱟᱨ ᱩᱱᱠᱩ ᱫᱚ ᱥᱚᱢᱩᱫᱨᱩ ᱨᱮᱫᱚ ᱦᱟᱹᱠᱩ ᱥᱟᱵ ᱫᱚ ᱟᱹᱰᱤ ᱠᱟᱹᱡ ᱵᱚᱛᱚᱨᱟᱱ ᱠᱟᱛᱷᱟ ᱜᱮ ᱪᱤᱠᱟᱹᱛᱮ ᱚᱱᱟᱫᱚ ᱧᱮᱞᱚᱜ ᱛᱮᱢᱟ ᱟᱹᱰᱤ ᱥᱮᱬᱟ ᱜᱮᱭᱟ ᱩᱱᱟᱹᱜ ᱰᱷᱮᱨ ᱫᱟᱜ ᱛᱟᱦᱮᱱᱟ ᱟᱨ ᱚᱸᱰᱮ ᱫᱚ ᱥᱮᱬᱟ ᱥᱮᱬᱟ ᱦᱟᱹᱠᱩ ᱠᱚᱦᱚᱸ ᱠᱚ ᱛᱟᱦᱮᱱᱟ ᱟᱨ ᱩᱱᱠᱩ ᱫᱚ ᱦᱩᱭ ᱫᱟᱲᱮᱭᱟᱜᱼᱟ ᱠᱚ ᱜᱮᱜᱮᱨ ᱮᱢᱟᱱᱟᱠᱚ ᱮᱱᱠᱷᱟᱱ ᱫᱚ ᱟᱨ ᱩᱱᱟᱹᱜ ᱰᱷᱮᱨ ᱫᱟᱜ ᱨᱮᱫᱚ ᱦᱟᱹᱠᱩ ᱥᱟᱵ ᱫᱚ ᱵᱟᱠᱚ ᱫᱟᱲᱮᱭᱟᱠᱚᱣᱟ ᱪᱤᱠᱟᱹᱛᱮ ᱚᱱᱟᱫᱚ ᱫᱟᱜ ᱦᱤᱞᱟᱹᱣ ᱟᱠᱟᱫ ᱛᱟᱦᱮᱱᱟ ᱟᱨ ᱧᱮᱞ ᱛᱮᱦᱚᱸ ᱦᱮᱸᱫᱮ ᱜᱮ ᱧᱮᱞᱚᱜᱼᱟ ᱚᱱᱟ ᱠᱩᱲᱤ ᱦᱚᱯᱚᱱ ᱫᱚ ᱠᱟᱹᱡ ᱵᱚᱛᱚᱨ ᱦᱚᱸᱠᱚ ᱵᱚᱛᱚᱨᱚᱜᱼᱟ ᱛᱚ ᱥᱮᱬᱟ ᱦᱟᱹᱠᱩ ᱥᱟᱵ ᱠᱚᱦᱚᱸ ᱩᱱᱠᱩ ᱫᱚ ᱯᱩᱴᱷᱤ ᱦᱟᱹᱠᱩ ᱥᱮ ᱰᱟᱹᱲᱠᱟᱹ ᱦᱟᱹᱠᱩ ᱥᱮ ᱤᱱᱠᱟᱹᱱ ᱦᱩᱰᱤᱧ ᱫᱷᱟᱨᱟ ᱤᱪᱟᱹᱜ ᱦᱟᱹᱠᱩ ᱩᱱᱠᱩ ᱠᱚᱜᱮ ᱠᱚ ᱥᱟᱵ ᱫᱟᱲᱮᱭᱟᱠᱚᱣᱟ ᱥᱮᱬᱟ ᱥᱮᱬᱟ ᱦᱟᱹᱠᱩ ᱠᱚᱫᱚ ᱵᱟᱠᱚ ᱥᱟᱵ ᱫᱟᱲᱮᱭᱟᱠᱚᱣᱟ ᱟᱨ ᱩᱱᱠᱩ ᱫᱚ ᱡᱟᱞᱟᱢ ᱥᱮ ᱨᱟᱠᱥᱤ ᱫᱚ ᱵᱟᱲᱟᱭᱟ ᱟᱫᱚ ᱩᱱᱠᱩᱫᱚ ᱦᱩᱭ ᱫᱟᱲᱮᱭᱟᱜᱼᱟ ᱢᱚᱥᱟᱨᱤ ᱵᱟᱠᱷᱟᱱ ᱫᱚ ᱥᱟᱹᱲᱤ ᱟᱧᱪᱟᱨ ᱠᱚᱛᱮ ᱦᱚᱸᱠᱚ ᱤᱭᱟᱹ ᱠᱚᱣᱟ ᱥᱟᱵ ᱫᱟᱲᱮ ᱟᱠᱚᱣᱟ ᱥᱮᱠᱚ ᱜᱟᱹᱨᱤ ᱫᱟᱲᱮ ᱟᱠᱚᱣᱟ ᱟᱨ ᱠᱩᱲᱤ ᱦᱚᱯᱚᱱ ᱫᱚ ᱩᱱᱟᱹᱜ ᱫᱚ ᱛᱟᱦᱮᱱ ᱜᱮᱭᱟ ᱥᱮ ᱩᱱᱠᱩ ᱫᱚ ᱩᱱᱟᱹᱜ ᱵᱟᱠᱚ ᱫᱟᱲᱮᱭᱟᱠᱚᱣᱟ ᱟᱨ ᱩᱱᱠᱩ ᱞᱟᱹᱜᱤᱫ ᱫᱚ ᱵᱟᱹᱫᱽ ᱵᱟᱹᱭᱦᱟᱹᱲ ᱨᱮᱱ ᱦᱟᱹᱠᱩ ᱠᱚᱜᱮ ᱥᱟᱵ ᱫᱚᱦᱚ ᱫᱟᱲᱮᱭᱟᱠᱚ ᱠᱷᱟᱱ ᱵᱟᱠᱷᱟᱱ ᱫᱚ ᱩᱱᱠᱩ ᱫᱚ ᱥᱟᱵ ᱢᱩᱫᱽᱨᱮ ᱟᱹᱰᱤᱜᱮ ᱵᱚᱛᱚᱨᱟᱱᱟ